ᱤᱧᱟᱹᱜ ᱟᱹᱛᱩ ᱨᱮ ᱩᱢᱮᱨᱟᱱ ᱦᱚᱲᱠᱚ ᱜᱤᱛᱤ ᱨᱮᱠᱚ ᱛᱟᱦᱮᱱ ᱠᱷᱟᱱ ᱩᱱᱠᱩ ᱜᱷᱟᱨᱚᱸᱡᱽ ᱨᱮ ᱥᱚᱦᱮᱫ ᱠᱚ ᱪᱮᱫ ᱞᱮᱠᱟᱛᱮ ᱩᱱᱠᱩ ᱡᱚᱛᱚᱱ ᱠᱚᱣᱟᱧ ᱚᱱᱟ ᱨᱮᱱᱟᱜ ᱛᱮᱞᱟ ᱫᱚ ᱢᱮᱱ ᱜᱟᱱᱚᱜᱼᱟ ᱡᱮ ᱩᱱᱠᱩ ᱜᱤᱛᱤᱡ ᱨᱮᱠᱚ ᱛᱟᱦᱮᱱ ᱠᱷᱟᱱ ᱩᱱᱠᱩ ᱯᱳᱭᱞᱳᱧ ᱠᱩᱞᱤ ᱠᱩᱯᱞᱤ ᱠᱚᱣᱟ ᱡᱩᱫᱤ ᱠᱚ ᱨᱩᱣᱟᱹᱜ ᱠᱟᱱ ᱠᱷᱟᱱ ᱨᱟᱱ ᱢᱩᱨᱜᱟᱹᱱ ᱟᱹᱜᱩ ᱠᱟᱛᱮᱫ ᱩᱱᱠᱩᱧ ᱡᱚᱛᱚᱱ ᱠᱚᱣᱟ